ᱥᱤᱢᱠᱚ ᱟᱹᱥᱩᱞ ᱠᱟᱛᱮᱫ ᱜᱮᱰᱮᱠᱚ ᱟᱨ ᱚᱲᱟᱜᱨᱮ ᱩᱱᱠᱩ ᱟᱹᱥᱩᱞ ᱦᱟᱨᱟ ᱠᱟᱛᱮᱫ ᱟᱞᱮ ᱯᱩᱭᱥᱟᱹᱼᱴᱟᱠᱟ ᱩᱱᱠᱩ ᱟᱹᱠᱷᱟᱨᱤᱧ ᱠᱟᱛᱮᱫᱞᱮ ᱠᱟᱢᱟᱣᱟ ᱟᱨ ᱩᱱᱠᱩᱜᱮ ᱡᱟᱦᱟᱸ ᱛᱤᱱᱟᱹᱜ ᱠᱚ ᱯᱩᱸᱡᱤᱭ ᱟᱠᱟᱱᱟ ᱵᱩᱥᱟᱹᱜ ᱠᱷᱚᱱ ᱪᱟᱣᱞᱮ ᱠᱷᱚᱫᱮ ᱠᱚ ᱮᱢ ᱠᱟᱛᱮᱫ ᱟᱞᱮᱞᱮ ᱦᱟᱨᱟᱭᱮᱫ ᱠᱚᱣᱟ ᱦᱟᱨᱟ ᱠᱟᱛᱮᱫ ᱢᱤᱫᱴᱟᱝ ᱥᱤᱢ ᱥᱟᱺᱰᱤ ᱡᱩᱫᱤᱠᱚ ᱦᱟᱨᱟᱜᱼᱟ ᱩᱱᱠᱩ ᱥᱟᱺᱰᱤᱠᱚ ᱯᱚᱱᱮᱨᱚᱥᱚ ᱫᱩ ᱦᱟᱡᱟᱨ ᱠᱟᱛᱮᱫᱞᱮ ᱟᱹᱠᱷᱟᱨᱤᱧᱮᱫ ᱠᱚᱣᱟ ᱟᱨ ᱚᱱᱟᱛᱮᱜᱮ ᱟᱞᱮ ᱯᱩᱭᱥᱟᱹᱼᱠᱩᱲᱤᱞᱮ ᱠᱟᱢᱟᱣᱮᱫᱼᱟ ᱵᱟᱝ ᱦᱟᱱᱟᱼᱱᱷᱟᱣᱟ ᱠᱤᱨᱤᱧᱼᱟᱹᱠᱷᱟᱨᱤᱧ ᱠᱟᱛᱮᱫ ᱠᱤᱨᱤᱧᱠᱚ ᱦᱩᱭᱩᱜ ᱠᱟᱱᱟ ᱥᱤᱢ ᱛᱮᱦᱚᱸ ᱟᱹᱰᱤ ᱡᱳᱨᱜᱮ ᱯᱩᱭᱥᱟᱹ ᱠᱟᱢᱟᱜ ᱠᱟᱱᱟ ᱢᱮᱱᱛᱮ ᱥᱟᱞᱨᱮ ᱫᱚᱥ ᱦᱟᱡᱟᱨ ᱯᱚᱱᱫᱨᱚ ᱦᱟᱡᱟᱨ ᱴᱟᱠᱟ ᱞᱮ ᱠᱟᱢᱟᱣᱮᱫᱼᱟ ᱟᱨ ᱞᱮ ᱩᱱᱠᱩ ᱠᱚᱛᱮᱞᱮ ᱪᱚᱲᱟᱣᱮᱫᱼᱟ ᱥᱚᱝᱥᱟᱨ ᱟᱹᱰᱤ ᱩᱱᱠᱩ ᱠᱚ ᱟᱹᱥᱩᱞ ᱦᱟᱨᱟ ᱠᱟᱛᱮᱫ ᱠᱟᱹᱴᱤᱡᱼᱠᱟᱹᱴᱤᱡ ᱠᱷᱚᱡ ᱟᱹᱥᱩᱞ ᱠᱟᱛᱮᱫ ᱟᱨ ᱢᱟᱨᱟᱝ ᱦᱟᱟᱨᱼᱵᱩᱨᱩ ᱞᱮᱱᱠᱷᱟᱡ ᱠᱚ ᱛᱩᱯᱩᱫ ᱥᱟᱺᱰᱤ ᱠᱚᱠᱚ ᱵᱮᱱᱟᱣ ᱞᱮᱱᱠᱷᱟᱱ ᱢᱤᱫᱴᱟᱹᱝ ᱥᱟᱺᱰᱤ ᱜᱮ ᱫᱩ ᱦᱟᱡᱟᱨ ᱛᱤᱱ ᱦᱟᱡᱟᱨ ᱠᱟᱛᱮᱫ ᱟᱹᱠᱷᱟᱨᱤᱧ ᱠᱟᱛᱮᱫ ᱴᱟᱠᱟᱼᱯᱩᱭᱥᱟᱹ ᱠᱟᱢᱟᱜ ᱠᱟᱱᱟ ᱟᱨᱞᱮ ᱠᱟᱢᱟᱣᱮᱫᱼᱟ ᱟᱨ ᱚᱱᱟᱛᱮ ᱠᱤᱪᱷᱩᱼᱠᱤᱪᱷᱩ ᱥᱚᱝᱥᱟᱨ ᱦᱚᱸᱞᱮ ᱪᱟᱞᱟᱣᱮᱫᱼᱟ ᱚᱱᱟ ᱛᱮᱜᱮ ᱥᱤᱢᱼᱜᱮᱰᱮ ᱟᱹᱥᱩᱞᱫᱚ ᱵᱟᱞᱮ ᱵᱟᱹᱜᱤᱭᱟ ᱩᱱᱠᱩᱫᱚ ᱱᱟᱦᱟᱜᱞᱮ ᱟᱹᱥᱩᱞ ᱠᱚᱜᱮᱭᱟ